ᱦᱮᱸ ᱵᱮᱵᱥᱟ ᱮᱛᱚᱦᱚᱵ ᱞᱟᱦᱟ ᱨᱮ ᱡᱮ ᱢᱟᱱᱣᱟ ᱠᱚᱣᱟᱜ ᱦᱚᱨᱚᱜ ᱵᱟᱸᱫᱮ ᱪᱮᱫᱼᱪᱮᱫ ᱡᱟᱹᱨᱩᱲᱟ ᱚᱱᱟᱜᱮ ᱟᱜᱮ ᱵᱟᱪᱷᱱᱟᱣ ᱞᱟᱹᱠᱛᱤ ᱠᱟᱱᱟ ᱡᱮᱢᱚᱱᱤᱧ ᱢᱮᱱᱟ ᱥᱟᱱᱛᱟᱞ ᱠᱚᱣᱟᱜ ᱫᱚ ᱟᱭᱢᱟ ᱨᱚᱠᱚᱢ ᱢᱮᱱᱟᱜᱼᱟ ᱴᱨᱟᱰᱤᱥᱚᱱᱟᱞ ᱡᱤᱱᱤᱥ ᱠᱚ ᱡᱮᱢᱚᱱ ᱜᱷᱟᱸᱨᱚᱡ ᱨᱮᱢᱟ ᱟᱭᱢᱟ ᱨᱚᱠᱚᱢ ᱡᱤᱱᱤᱥ ᱡᱟᱹᱨᱩᱲᱟ ᱦᱚᱨᱚᱜ ᱵᱟᱸᱫᱮ ᱠᱚᱦᱚᱸ ᱮᱵᱚᱝ ᱠᱟᱹᱴᱤᱡ ᱜᱤᱫᱽᱨᱟᱹᱣᱟᱜ ᱟᱝᱜᱽᱨᱚᱵ ᱯᱮᱱᱴᱩᱞ ᱟᱭᱳ ᱦᱚᱲ ᱠᱚᱣᱟᱜ ᱥᱟᱭᱟ ᱥᱮ ᱵᱞᱟᱣᱩᱡᱽ ᱥᱟᱹᱲᱤ ᱠᱚ ᱟᱨᱦᱚᱸ ᱢᱮᱱᱟᱜᱼᱟ ᱯᱟᱹᱧᱪᱤ ᱯᱟᱲᱦᱟᱴ ᱟᱨ ᱢᱤᱫᱴᱮᱡ ᱟᱨᱦᱚᱸ ᱵᱷᱟᱜᱮ ᱢᱮᱱᱟᱜᱼᱟ ᱵᱚᱞᱮ ᱟᱵᱚ ᱥᱟᱱᱛᱟᱞᱟᱜ ᱴᱨᱟᱰᱤᱥᱚᱱᱟᱞ ᱨᱮ ᱚᱱᱟ ᱥᱟᱱᱛᱟᱞᱟᱜ ᱯᱟᱹᱞᱤ ᱯᱚᱨᱚᱵ ᱥᱮ ᱥᱟᱱᱛᱟᱞᱟᱜ ᱵᱟᱯᱞᱟ ᱵᱤᱦᱟᱹ ᱠᱚᱨᱮᱱᱟᱜ ᱵᱷᱟᱸᱰᱟᱱ ᱚᱠᱛᱮ ᱨᱮ ᱪᱮᱫᱼᱪᱮᱫ ᱞᱟᱜᱟᱜᱼᱟ ᱥᱮ ᱵᱟᱯᱞᱟ ᱨᱮ ᱪᱮᱫᱼᱪᱮᱫ ᱞᱟᱜᱟᱜᱼᱟ ᱱᱚᱣᱟ ᱠᱚ ᱪᱤᱱᱛᱟ ᱵᱟᱲᱟ ᱠᱟᱛᱮ ᱧᱮᱞᱚᱜ ᱠᱟᱱᱟ ᱡᱮ ᱥᱟᱱᱛᱟᱞᱟᱜ ᱟᱭᱢᱟ ᱨᱚᱠᱚᱢ ᱡᱤᱱᱤᱥ ᱫᱚ ᱞᱟᱜᱟᱜ ᱠᱟᱱ ᱜᱮᱭᱟ ᱱᱚᱣᱟ ᱠᱚ ᱵᱟᱪᱷᱱᱟᱣ ᱠᱟᱛᱮ ᱵᱮᱵᱥᱟ ᱮᱦᱚᱵ ᱞᱮᱠᱷᱟᱱ ᱫᱚ ᱟᱹᱰᱤ ᱵᱮᱥ ᱜᱮ ᱦᱩᱭᱩᱜᱼᱟ ᱟᱨᱠᱤ ᱡᱮᱢᱚᱱ ᱢᱤᱫᱴᱮᱱ ᱵᱟᱯᱞᱟ ᱨᱮ ᱥᱤᱸᱫᱩᱨ ᱠᱷᱟᱸᱰᱤ ᱟᱨ ᱦᱚᱸ ᱞᱟᱜᱟᱜᱼᱟ ᱜᱚᱜᱚᱼᱵᱟᱵᱟ ᱥᱟᱹᱲᱤ ᱮᱵᱚᱝ ᱵᱟᱵᱟ ᱜᱚᱣᱟᱜ ᱟᱝᱨᱚᱯ ᱞᱩᱝᱜᱤ ᱱᱚᱣᱟ ᱠᱚ ᱥᱮ ᱟᱨᱦᱚᱸ ᱮᱴᱟᱜᱼᱮᱴᱟᱜ ᱟᱜ ᱡᱤᱱᱤᱥ ᱛᱚ ᱱᱚᱣᱟ ᱠᱚ ᱵᱷᱟᱵᱱᱟ ᱠᱟᱛᱮ ᱵᱮᱵᱥᱟ ᱮᱦᱚᱵ ᱞᱮᱠᱷᱟᱱ ᱫᱚ ᱛᱟᱞᱦᱮ ᱚᱠᱟᱴᱟᱜ ᱮᱴᱠᱮᱴᱚᱬᱮ ᱦᱚᱸ ᱵᱟᱝ ᱦᱩᱭᱩᱜᱚᱜᱼ ᱵᱤᱥᱮᱥ ᱠᱟᱭᱛᱮ ᱦᱩᱭᱩᱜ ᱠᱟᱱᱟ ᱛᱟᱞᱦᱮ ᱱᱚᱣᱟ ᱵᱮᱵᱥᱟ ᱮᱛᱚᱦᱚᱵ ᱞᱟᱦᱟᱨᱮ ᱚᱱᱠᱟ ᱵᱷᱟᱵᱮ ᱪᱤᱱᱛᱟᱹ ᱞᱮᱠᱷᱟᱱ ᱛᱟᱦᱚᱞᱮ ᱠᱳᱱᱳ ᱟᱱᱟᱴ ᱫᱚ ᱵᱟᱝ ᱦᱩᱭ ᱫᱟᱲᱮᱭᱟᱜᱼᱟ ᱥᱮ ᱯᱟᱹᱧᱪᱤᱯᱟᱲᱦᱟᱴ ᱵᱤᱥᱮᱥ ᱠᱟᱭᱛᱮ ᱟᱵᱚ ᱟᱛᱳ ᱴᱚᱞᱟ ᱨᱮᱫᱚ ᱱᱟᱱᱟ ᱨᱚᱠᱚᱢ ᱮᱱᱮᱡ ᱥᱮᱨᱮᱧ ᱥᱮ ᱥᱟᱝᱥᱠᱨᱤᱛᱤ ᱠᱚ ᱡᱚᱠᱷᱟᱱ ᱟᱨᱠᱤ ᱵᱤᱥᱮᱥ ᱠᱚᱨᱮ ᱯᱟᱹᱧᱪᱤ ᱯᱟᱲᱦᱟᱴ ᱫᱚ ᱞᱟᱜᱟᱜ ᱜᱮᱭᱟ ᱛᱚ ᱱᱚᱣᱟ ᱠᱚ ᱵᱟᱞᱮ ᱤᱭᱟᱹ ᱞᱮᱠᱷᱟᱱ ᱵᱚᱞᱮ ᱪᱮᱫ ᱠᱚ ᱢᱮᱛᱟᱜᱼᱟ ᱚᱱᱟ ᱨᱤᱥᱟᱨᱪ ᱡᱟᱦᱟᱸ ᱠᱚ ᱢᱮᱛᱟᱜᱼᱟ ᱟᱛᱳ ᱴᱚᱞᱟ ᱨᱮ ᱥᱩᱫᱩ ᱫᱩᱲᱩᱵ ᱠᱟᱛᱮ ᱫᱚ ᱵᱟᱝ ᱵᱤᱵᱷᱤᱱᱱᱚ ᱴᱚᱞᱟᱨᱮ ᱟᱹᱪᱩᱨᱼᱟᱹᱪᱩᱨ ᱠᱟᱛᱮ ᱤᱭᱟᱹ ᱞᱮᱠᱷᱟᱱ ᱟᱫᱚ ᱟᱹᱰᱤ ᱟᱸᱴ ᱡᱟᱜᱟᱫᱚᱜᱼᱟ ᱮᱵᱚᱝ ᱡᱟᱦᱟᱸᱭ ᱵᱮᱵᱥᱟᱢ ᱪᱟᱞᱟᱜ ᱠᱟᱱᱟ ᱚᱱᱟ ᱠᱚ ᱦᱮᱸᱥᱮᱡᱼᱥᱮᱠᱮᱡ ᱦᱚᱲ ᱥᱟᱶ ᱦᱚᱸ ᱠᱷᱩᱞᱟᱼᱢᱮᱞᱟ ᱵᱷᱟᱜᱤᱼᱵᱷᱟᱜᱤ ᱠᱟᱛᱷᱟ ᱥᱮ ᱵᱷᱟᱜᱤᱼᱵᱷᱟᱜᱤ ᱠᱟᱛᱷᱟ ᱥᱮ ᱵᱷᱟᱜᱤᱼᱵᱷᱟᱜᱤ ᱜᱟᱢ ᱠᱩᱫᱩᱢ ᱥᱮᱫᱟᱭ ᱞᱮᱠᱟᱱᱟᱜ ᱟ ᱨᱤᱪᱟ ᱞᱤ ᱠᱚ ᱥᱮᱭᱟᱨ ᱞᱮᱠᱷᱟᱱ ᱵᱟᱯᱞᱟ ᱫᱟᱜ ᱡᱟᱦᱟᱸ ᱨᱮᱦᱚᱸ ᱰᱷᱮᱨ ᱛᱮᱫ ᱜᱮ ᱠᱤᱨᱤᱧ ᱟ ᱠᱷᱨᱤᱧ ᱫᱟᱲᱮᱭᱟᱜᱼᱟ ᱟᱨ ᱥᱮᱫᱟᱭ ᱡᱩᱜᱽ ᱨᱮᱱᱟᱜ ᱡᱮ ᱟ ᱨᱤᱪᱟ ᱞᱤ ᱚᱱᱟ ᱠᱚᱦᱚᱸ ᱮᱱᱛᱮᱫ ᱫᱤᱥᱟᱹ ᱦᱩᱫᱤᱥ ᱠᱟᱛᱮ ᱚᱱᱟ ᱥᱟᱝᱥᱠᱨᱤᱛᱤᱠ ᱫᱚ ᱥᱮ ᱦᱚᱲᱟᱜ ᱡᱟᱦᱟᱸᱴᱟᱜ ᱥᱟᱝᱥᱠᱨᱤᱛᱤᱠ ᱚᱱᱟ ᱵᱚᱡᱟᱭ ᱛᱟᱦᱮᱱᱟ ᱟᱨ ᱵᱚᱡᱟᱭ ᱛᱟᱦᱮᱸ ᱞᱮᱱᱠᱷᱟᱱ ᱜᱮ ᱦᱩᱭᱩᱜ ᱠᱟᱱᱟ ᱡᱮ ᱚᱛᱤᱛ ᱨᱮᱱᱟᱜ ᱡᱟᱦᱟᱸ ᱥᱟᱝᱥᱠᱨᱤᱛᱤᱠ ᱚᱱᱟ ᱵᱟᱝ ᱟᱫᱚᱜᱼᱟ ᱥᱟᱱᱛᱟᱞ ᱢᱩᱫᱽᱨᱮ ᱚᱱᱟ ᱫᱚ ᱡᱟᱭᱡᱩᱜᱽ ᱡᱤᱭᱚᱱ ᱡᱟᱭᱡᱩᱜᱽ ᱫᱷᱟᱹᱵᱤᱡ ᱡᱮᱣᱮᱫ ᱵᱟᱧᱪᱟᱣ ᱛᱟᱦᱮᱱᱟ ᱡᱟᱭ ᱦᱳᱠ ᱚᱱᱟ ᱵᱮᱵᱥᱟ ᱨᱮᱭᱟᱜ ᱢᱤᱫᱴᱮᱡ ᱵᱷᱟᱜᱮ ᱫᱤᱠ ᱦᱩᱭᱩᱜᱼᱟ